ᱱᱩᱭ ᱠᱮᱯ ᱰᱟᱭᱵᱷᱟᱨ ᱱᱤᱛᱚᱜ ᱦᱚᱸ ᱯᱷᱳᱱ ᱵᱟᱭ ᱥᱟᱵ ᱮᱫᱟᱭ ᱯᱷᱳᱱ ᱯᱷᱳᱱ ᱛᱮᱧ ᱞᱟᱝᱜᱟ ᱪᱟᱵᱟᱭᱮᱱᱟ ᱵᱷᱳᱨ ᱨᱮ ᱦᱮᱡ ᱨᱮᱱᱟᱜ ᱠᱟᱛᱷᱟ ᱛᱟᱦᱮᱸ ᱠᱟᱱᱟ ᱱᱤᱛ ᱦᱚᱸ ᱵᱟᱝ ᱦᱮᱡ ᱞᱮᱱᱟ ᱢᱟᱥᱮ ᱵᱮᱲᱟ ᱦᱚᱭ ᱨᱟᱠᱟᱵᱚᱜ ᱞᱟᱹᱜᱤᱫᱚᱜ ᱟᱨ ᱱᱚᱛᱮ ᱪᱮᱫ ᱤᱧ ᱪᱤᱠᱟᱭᱟ ᱱᱤᱛᱚᱜ ᱦᱟᱹᱯᱟᱹᱭ ᱥᱮ ᱴᱨᱟᱵᱷᱮᱞ ᱮᱡᱮᱱᱥᱴᱥᱤ ᱤᱧ ᱯᱷᱳᱱ ᱟᱭ ᱞᱮᱜᱮ ᱦᱮᱸ ᱦᱮᱞᱳ ᱜᱚᱢᱠᱮ ᱱᱤᱛᱚᱜ ᱦᱚᱸ ᱜᱟᱹᱰᱤ ᱵᱟᱝ ᱥᱮᱴᱮᱨ ᱞᱮᱱᱟ ᱪᱮᱫ ᱵᱮᱯᱟᱨ ᱵᱷᱳᱨ ᱨᱮ ᱠᱟᱛᱷᱟ ᱛᱟᱦᱮᱸ ᱠᱟᱱᱟ ᱱᱤᱛᱚᱜ ᱦᱚᱸ ᱵᱟᱝ ᱥᱮᱴᱮᱨ ᱟᱠᱟᱱᱟ ᱵᱮᱲᱟ ᱦᱚᱸ ᱨᱟᱠᱟᱵᱚᱜ ᱞᱟᱹᱜᱤᱫ ᱱᱚᱛᱮ ᱟᱞᱮ ᱞᱮ ᱥᱟᱯᱲᱟᱣ ᱟᱠᱟᱱ ᱫᱚ ᱱᱚᱝᱠᱟ ᱨᱮᱫᱚ ᱟᱞᱮᱭᱟᱜ ᱪᱟᱞᱟᱣ ᱫᱚ ᱦᱩᱭᱩᱜ ᱛᱟᱞᱮᱭᱟ ᱥᱮ ᱵᱟᱝ

ᱟᱪᱷᱟ ᱟᱫᱚ ᱯᱷᱳᱱ ᱦᱚᱸ ᱵᱟᱭ ᱥᱟᱵᱮᱫ ᱫᱚ ᱯᱷᱳᱱ ᱥᱟᱵ ᱞᱮᱠᱷᱟᱱ ᱫᱟ ᱤᱧ ᱵᱩᱡᱷᱹᱣ ᱠᱮᱭᱟ ᱦᱤᱡᱩᱜᱼᱟᱭ ᱥᱮ ᱵᱟᱝ ᱦᱤᱡᱩᱜᱼᱟ ᱴᱟᱣᱟᱨ ᱠᱚ ᱵᱟᱭ ᱧᱟᱢᱮᱫ ᱠᱚᱫᱚ ᱦᱮᱸ ᱛᱚ ᱢᱟ ᱴᱷᱤᱠᱟᱹᱱ ᱜᱮᱭᱟ ᱟᱢ ᱯᱷᱳᱱ ᱠᱟᱛᱮ ᱞᱟᱹᱭ ᱟᱭ ᱢᱮ ᱡᱮ ᱦᱤᱡᱩᱜᱼᱢᱟ ᱟᱞᱮ ᱱᱚᱰᱮ ᱮᱱᱟᱱ ᱠᱷᱚᱱ ᱞᱮ ᱥᱟᱯᱲᱟᱣ ᱟᱠᱟᱱᱟ ᱦᱮᱸ ᱛᱚ ᱢᱟ ᱞᱚᱜᱚᱱ ᱢᱟᱪᱷᱟ ᱦᱤᱡᱩᱜ ᱢᱮ ᱦᱮᱸ ᱛᱚ ᱫᱚᱦᱚ ᱠᱤᱫᱤᱧ ᱦᱮᱸ ᱛᱚ ᱢᱟ